ᱤᱧᱟᱹᱜ ᱯᱷᱳᱴᱳ ᱛᱩᱞᱟᱹᱣ ᱨᱮᱱᱟᱜ ᱯᱳᱭᱞᱳ ᱯᱷᱳᱴᱳ ᱫᱚ ᱠᱟᱱᱟ ᱡᱚᱠᱷᱚᱱ ᱤᱧ ᱜᱮᱞ ᱵᱚᱪᱷᱚᱨᱤᱧ ᱦᱩᱭᱩᱜ ᱠᱟᱱ ᱛᱟᱦᱮᱸᱡᱚᱜ ᱚᱱᱟ ᱩᱢᱮᱨ ᱨᱮ ᱤᱧ ᱵᱟᱵᱟ ᱤᱫᱤ ᱞᱮᱫ ᱞᱮᱭᱟᱭ ᱥᱴᱩᱰᱤᱭᱳ ᱛᱮ ᱟᱞᱮ ᱵᱚᱭᱦᱟᱠᱚ ᱤᱧᱨᱮᱱ ᱠᱟᱹᱴᱤᱡ ᱵᱚᱭᱦᱟᱠᱚ ᱥᱟᱶᱛᱮ ᱚᱱᱟ ᱯᱷᱳᱴᱳ ᱛᱩᱞᱟᱹᱣ ᱨᱮᱱᱟᱜ ᱩᱫᱽᱫᱮᱥᱚ ᱫᱚ ᱛᱟᱦᱮᱸ ᱞᱮᱱᱟ ᱤᱧ ᱵᱟᱵᱟ ᱫᱚ ᱱᱚᱛᱮ ᱵᱳᱠᱟᱨᱳ ᱵᱟᱡᱟᱨ ᱨᱮ ᱥᱟᱨᱵᱷᱤᱥ ᱛᱟᱦᱮᱸ ᱡᱚᱜ ᱮ ᱟᱫᱚ ᱚᱱᱟ ᱥᱟᱨᱵᱷᱤᱥ ᱨᱮᱜᱮ ᱤᱧ ᱵᱟᱵᱟ ᱟᱡᱨᱮᱱ ᱜᱤᱫᱽᱨᱟᱹ ᱠᱚ ᱞᱟᱹᱜᱤᱫ ᱯᱷᱳᱴᱳ ᱠᱚ ᱠᱷᱚᱡᱽ ᱞᱮᱫᱮᱭᱟ ᱟᱫᱚ ᱚᱱᱟ ᱢᱟᱫᱽᱫᱷᱚᱢ ᱛᱮᱜᱮ ᱤᱧ ᱵᱟᱵᱟᱭ ᱤᱫᱤ ᱞᱮᱫ ᱞᱮᱛᱮ ᱥᱴᱩᱰᱤᱭᱳ ᱨᱮ ᱯᱷᱳᱴᱳ ᱪᱚ ᱠᱮᱫ ᱞᱮᱭᱟᱭ ᱟᱫᱚ ᱚᱱᱟ ᱥᱚᱢᱚᱭ ᱨᱮᱫᱚ ᱟᱹᱰᱤ ᱠᱩᱥᱤ ᱯᱳᱭᱞᱳ ᱯᱷᱳᱴᱳ ᱟᱨ ᱯᱷᱳᱴᱳᱜ ᱨᱮᱱᱟᱜ ᱤᱪᱪᱷᱟ ᱫᱚ ᱟᱹᱰᱤ ᱥᱚᱠᱛᱚᱜᱮ ᱛᱟᱦᱮᱸ ᱞᱮᱱᱟ ᱟᱨ ᱚᱱᱟ ᱜᱤᱛᱤᱧ ᱤᱧᱟᱹᱜ ᱫᱚ ᱡᱷᱚᱛᱚᱠᱷᱚᱱ ᱯᱳᱭᱞᱳ ᱯᱷᱳᱴᱳ ᱫᱚ ᱛᱟᱦᱮᱸ ᱞᱮᱱᱟ